ᱱᱚᱣᱟ ᱡᱮ ᱢᱤᱴᱤᱝ ᱨᱮᱭᱟᱜ ᱵᱷᱤᱰᱭᱳ ᱠᱚᱱᱯᱷᱟᱨᱮᱱᱥ ᱚᱛᱷᱚᱵᱟ ᱥᱟᱨᱵᱷᱟᱨ ᱵᱤᱵᱷᱤᱱᱱᱚ ᱨᱚᱠᱚᱢ ᱥᱟᱨᱵᱷᱟᱨ ᱦᱮᱱᱟᱜᱼᱟ ᱚᱠᱟᱴᱟᱜ ᱫᱚ ᱵᱮᱝᱠ ᱨᱮᱭᱟᱜ ᱥᱟᱨᱵᱷᱟᱨ ᱢᱮᱱᱟᱜᱼᱟ ᱚᱠᱟᱴᱟᱜ ᱫᱚ ᱵᱤᱵᱷᱤᱱᱱᱚ ᱨᱚᱠᱚᱢ ᱠᱟᱹᱢᱤ ᱨᱮᱭᱟᱜ ᱥᱟᱨᱵᱷᱟᱨ ᱡᱮᱢᱚᱱ ᱜᱳᱞᱰ ᱞᱳᱱ ᱨᱮᱭᱟᱜ ᱥᱟᱨᱵᱷᱟᱨ ᱦᱮᱱᱟᱜᱼᱟ ᱵᱤᱵᱷᱤᱱᱱᱚ ᱨᱚᱠᱚᱢ ᱵᱤᱵᱷᱤᱱᱱᱚ ᱡᱟᱭᱜᱟ ᱨᱮᱭᱟᱜ ᱵᱤᱵᱷᱤᱱᱱᱚ ᱨᱚᱠᱚᱢ ᱥᱟᱨᱵᱷᱟᱨ ᱦᱮᱱᱟᱜᱼᱟ ᱚᱯᱷᱤᱥᱤᱭᱟᱞ ᱥᱟᱨᱵᱷᱟᱨ ᱦᱮᱱᱟᱜᱼᱟ ᱤᱧ ᱟᱨᱢᱤ ᱟᱨᱢᱤᱭᱟᱜ ᱥᱟᱨᱵᱷᱟᱨ ᱢᱮᱱᱟᱜᱼᱟ ᱛᱟᱨᱯᱚᱨᱮ ᱵᱤᱵᱷᱤᱱᱱᱚ ᱨᱚᱠᱚᱢ ᱚᱯᱷᱤᱥ ᱟᱫᱟᱞᱚᱛ ᱨᱮᱭᱟᱜ ᱥᱟᱨᱵᱷᱟᱨ ᱦᱮᱱᱟᱜᱼᱟ ᱟᱠᱚᱣᱟᱜ ᱱᱤᱡᱽᱼᱱᱤᱡᱽ ᱨᱮᱭᱟᱜ ᱥᱟᱨᱵᱷᱟᱨ ᱦᱮᱱᱟᱜᱼᱟ ᱟᱵᱚ ᱡᱮᱨᱚᱠᱚᱢ ᱡᱮ ᱢᱤᱴᱤᱝ ᱨᱮᱵᱚᱱ ᱰᱟᱭᱨᱮᱠᱴ ᱵᱚᱱ ᱯᱷᱮᱥ ᱴᱩ ᱯᱷᱮᱥ ᱵᱚᱱ ᱩᱱᱠᱩᱣᱟᱜ ᱟᱲᱟᱝ ᱵᱚᱱ ᱟᱡᱚᱢ ᱧᱟᱢᱮᱜ ᱠᱟᱱ ᱩᱱᱠᱩ ᱵᱚᱱ ᱧᱮᱞ ᱧᱟᱢᱮ ᱠᱟᱱ ᱩᱱᱤ ᱚᱠᱟᱴᱟᱜ ᱵᱚᱠᱛᱤᱛᱟᱭ ᱮᱢᱚᱜ ᱠᱟᱱᱟ ᱩᱱᱤ ᱩᱱᱤᱭᱟᱜ ᱟᱲᱟᱝ ᱵᱚᱱ ᱟᱡᱚᱢᱫᱟ ᱩᱱᱤᱭᱟᱜ ᱜᱚᱞᱯᱚ ᱵᱚᱱ ᱟᱡᱚᱢᱫᱟ ᱚᱱᱟᱜᱮ ᱵᱷᱤᱰᱭᱳ ᱠᱚᱞ ᱠᱚᱱᱯᱷᱟᱨᱮᱱᱥ ᱛᱮᱜᱮ ᱟᱵᱚ ᱩᱱᱤ ᱚᱸᱰᱮ ᱩᱱᱤ ᱴᱷᱮᱡ ᱵᱟᱝ ᱥᱮᱱ ᱠᱟᱛᱮᱫ ᱟᱵᱚ ᱚᱲᱟᱜ ᱨᱮᱜᱮ ᱵᱚᱱ ᱩᱱᱤᱭᱟᱜ ᱟᱲᱟᱝ ᱵᱚᱱ ᱟᱡᱚᱢ ᱫᱟᱲᱮᱭᱟᱜᱼᱟ ᱩᱱᱤ ᱵᱚᱱ ᱧᱮᱞ ᱫᱟᱲᱮ ᱟᱭᱟ ᱩᱱᱤ ᱥᱟᱣᱛᱮ ᱵᱚᱱ ᱜᱟᱞᱢᱟᱨᱟᱣ ᱫᱟᱲᱮᱭᱟᱭᱟ ᱟᱨ ᱟᱵᱚᱣᱟᱜ ᱚᱠᱟᱴᱟᱜ ᱡᱤᱜᱽᱜᱟᱥᱟ ᱦᱮᱱᱟᱜᱼᱟ ᱵᱟ ᱠᱳᱥᱪᱮᱱ ᱢᱮᱱᱟᱜ ᱛᱟᱵᱚᱱᱟ ᱟᱵᱳᱣᱟᱜ ᱚᱠᱟᱴᱟᱜ ᱵᱚᱱ ᱠᱩᱞᱤ ᱠᱩᱠᱞᱤ ᱦᱮᱱᱟᱜ ᱛᱟᱵᱳᱱᱟ ᱩᱱᱤ ᱩᱱᱤ ᱵᱚᱱ ᱠᱩᱞᱤ ᱫᱟᱲᱮ ᱟᱭᱟ ᱟᱨ ᱩᱛᱛᱚᱨ ᱵᱚᱱ ᱧᱟᱢ ᱫᱟᱲᱮᱭᱟᱜᱼᱟ ᱚᱸᱰᱮ ᱩᱱᱤ ᱴᱷᱮᱡ ᱵᱟᱝ ᱥᱮᱱ ᱠᱟᱛᱮᱫ ᱟᱵᱚ ᱵᱷᱤᱰᱭᱳ ᱠᱚᱱᱯᱷᱟᱨᱮᱱᱥ ᱛᱮᱜᱮ ᱵᱚᱱ ᱚᱱᱟ ᱵᱚᱱ ᱢᱟᱱᱮ ᱪᱮᱫ ᱵᱟᱲᱟᱭ ᱧᱟᱢ ᱫᱟᱲᱮᱭᱟᱜᱼᱟ ᱪᱮᱫ ᱞᱮᱠᱟᱛᱮ ᱟᱵᱚ ᱪᱤᱠᱟᱛᱮ ᱚᱱᱟ ᱢᱤᱴᱤᱝ ᱢᱤᱪᱷᱤᱞ ᱛᱮ ᱵᱟᱝ ᱪᱟᱞᱟᱣ ᱠᱟᱛᱮᱫ ᱵᱷᱤᱰᱭᱳ ᱠᱚᱱᱯᱷᱟᱨᱮᱱᱥ ᱛᱮᱜᱮ ᱩᱱᱤᱭᱟᱜ ᱮᱱᱥᱟᱨ ᱵᱚᱱ ᱧᱟᱢ ᱫᱟᱲᱮᱭᱟᱜᱼᱟ